ᱞᱩᱠᱠᱷᱤᱨᱟᱢ ᱟᱢ ᱛᱚᱢ ᱪᱟᱥ ᱵᱟᱥᱟ ᱛᱚ ᱫᱷᱮᱹᱨ ᱪᱮᱫ ᱠᱚ ᱪᱟᱥ ᱮᱢ ᱠᱩᱥᱤᱭᱟᱜᱼᱟ ᱥᱤᱡᱤᱱ ᱨᱮᱱᱟᱜ ᱫᱚ ᱵᱚᱞᱮ ᱥᱟᱱᱟᱢ ᱠᱚᱜᱮ ᱛᱷᱚᱲᱟ ᱛᱷᱚᱲᱟᱜᱮᱧ ᱪᱟᱥ ᱜᱮᱭᱟ ᱡᱮᱢᱚᱱ ᱥᱤᱛᱟᱹᱨ ᱥᱤᱡᱮᱱ ᱟᱹᱞᱩ ᱛᱟᱨᱯᱚᱨᱮ ᱢᱚᱴᱚᱨ ᱥᱩᱴᱤ ᱠᱚ ᱟᱨ ᱦᱳᱲᱳ ᱥᱳᱢᱳᱭ ᱫᱚ ᱦᱳᱲᱳ ᱠᱩᱧ ᱪᱟᱥ ᱵᱟᱲᱟᱭ ᱜᱮᱭᱟ